ᱵᱩᱨᱩ ᱫᱮᱡ ᱨᱮᱱᱟᱜ ᱢᱤᱫᱴᱮᱱ ᱤᱧᱟᱹᱝ ᱴᱤᱪᱟᱨ ᱡᱟᱦᱟᱸᱭ ᱤᱧᱟᱹᱝ ᱜᱩᱨᱩ ᱩᱱᱤᱜᱮ ᱤᱧ ᱜᱟᱭᱤᱰ ᱨᱮ ᱛᱟᱦᱮᱸ ᱞᱮᱱᱟᱭ ᱩᱱᱤᱜᱮ ᱢᱮᱱ ᱞᱮᱫᱟᱭ ᱟᱨᱠᱤ ᱪᱚᱞᱚ ᱵᱩᱨᱩ ᱵᱚᱱ ᱫᱟᱬᱟᱱ ᱞᱟᱹᱜᱤᱫ ᱥᱮ ᱪᱟᱞᱟᱜ ᱟᱵᱚ ᱥᱮᱱ ᱞᱮᱱᱜᱮ ᱵᱩᱨᱩ ᱫᱟᱬᱟᱱ ᱚᱸᱰᱮ ᱱᱤᱭᱟᱹ ᱛᱤ ᱥᱟᱵ ᱠᱟᱛᱮ ᱥᱮ ᱩᱱᱤᱭᱟᱜ ᱢᱮᱱ ᱠᱟᱛᱮ ᱜᱮ ᱵᱩᱨᱩᱨᱮ ᱯᱨᱚᱛᱷᱚᱢ ᱮᱥᱴᱟᱰᱤᱝ ᱠᱷᱚᱱ ᱵᱩᱨᱩ ᱪᱤᱠᱟᱛᱮ ᱪᱟᱞᱟᱣ ᱦᱩᱭᱩᱜᱼᱟ ᱪᱮᱜ ᱵᱷᱟᱵᱮ ᱛᱮ ᱪᱟᱞᱟᱣ ᱦᱩᱭᱩᱜᱼᱟ ᱛᱤᱱᱟᱹᱜ ᱥᱮᱜ ᱛᱮ ᱪᱟᱞᱟᱜ ᱦᱩᱭᱩᱜᱼᱟ ᱚᱱᱟ ᱞᱟᱦᱟᱛᱮ ᱩᱱᱤ ᱞᱟᱹᱭ ᱠᱮᱫᱟᱭ ᱛᱟᱨᱯᱚᱨᱮ ᱟᱨᱮ ᱛᱟᱲᱟᱢ ᱠᱟᱛᱮ ᱵᱩᱨᱩᱨᱮ ᱫᱮᱡ ᱨᱮᱱᱟᱜ ᱵᱩᱨᱩ ᱫᱮᱡ ᱠᱟᱛᱮ ᱪᱮᱛᱟᱱ ᱠᱷᱚᱡ ᱪᱮᱫ ᱞᱮᱠᱟ ᱧᱮᱞ ᱧᱟᱢᱚᱜᱼᱟ ᱞᱟᱛᱟᱨ ᱨᱮ ᱡᱤᱱᱤᱥ ᱠᱚ ᱥᱮ ᱦᱚᱲ ᱠᱚ ᱥᱮ ᱚᱲᱟᱜ ᱫᱩᱣᱟᱹᱨ ᱥᱮ ᱵᱩᱨᱩ ᱪᱮᱛᱟᱱ ᱨᱮ ᱪᱮᱫ ᱪᱮᱫ ᱠᱚ ᱧᱮᱞ ᱧᱟᱢᱚᱜᱼᱟ ᱚᱱᱟ ᱠᱚ ᱧᱮᱞ ᱠᱷᱟᱹᱛᱤᱨ ᱛᱮ ᱵᱩᱨᱩ ᱫᱮᱡ ᱫᱚ ᱟᱨᱚ ᱪᱮᱫᱠᱟ ᱠᱟᱛᱮ ᱵᱩᱨᱩ ᱠᱷᱚᱡ ᱞᱟᱛᱟᱨ ᱟᱬᱜᱚ ᱦᱩᱭᱩᱜᱼᱟ ᱚᱱᱟ ᱦᱚᱸ ᱵᱩᱨᱩ ᱥᱟᱨ ᱥᱮ ᱥᱚᱵ ᱴᱤᱪᱟᱨ ᱩᱱᱤᱜᱮ ᱢᱮᱱ ᱠᱮᱫᱟᱭ ᱡᱮ ᱪᱟᱞᱟᱣᱚᱜ ᱟᱬᱜᱚ ᱥᱚᱢᱚᱭ ᱫᱚ ᱪᱮᱫ ᱞᱮᱠᱟ ᱠᱟᱛᱮ ᱟᱬᱜᱳ ᱱᱟᱵᱚᱱ ᱛᱷᱚᱲᱟ ᱩᱱᱤ ᱦᱚᱸ ᱩᱫᱩᱜ ᱠᱮᱫᱟᱭ ᱫᱮᱜ ᱥᱚᱢᱚᱭ ᱵᱚᱱ ᱪᱮᱫᱠᱟ ᱠᱟᱛᱮᱜ ᱵᱚᱱ ᱫᱮᱡ ᱱᱟ ᱚᱱᱟ ᱦᱚᱸ ᱵᱚᱱ ᱧᱮᱞ ᱠᱮᱫᱟᱢ ᱯᱮ ᱠᱷᱟᱡ ᱱᱤᱭᱟᱹ ᱪᱚᱴ ᱠᱷᱚᱡ ᱪᱤᱠᱟᱛᱮ ᱞᱟᱛᱟᱨ ᱵᱚᱱ ᱟᱬᱜᱚᱱᱟ ᱚᱱᱟ ᱦᱚᱸ ᱛᱷᱚᱲᱟ ᱧᱮᱞᱯᱮ ᱛᱟᱨᱯᱚᱨᱮ ᱟᱬᱜᱚᱱᱟᱯᱮ ᱪᱤᱜ ᱡᱟᱛᱮ ᱚᱠᱚᱭ ᱦᱚᱸ ᱚᱥᱩᱵᱤᱫᱟ ᱵᱟᱝ ᱦᱩᱭᱩᱜ ᱢᱟ ᱱᱤᱭᱟᱹ ᱜᱟᱞᱢᱟᱨᱟᱣ ᱠᱟᱛᱮ ᱤᱧ ᱱᱚᱰᱮ ᱤᱧᱟᱹᱜ ᱠᱟᱛᱷᱟ ᱢᱩᱪᱟᱹᱫ